ᱦᱮᱸ ᱦᱮᱞᱳ ᱳ ᱵᱟᱹᱵᱩ ᱡᱟᱢᱟ ᱯᱮᱱᱴ ᱮᱢ ᱫᱚᱦᱚ ᱦᱚᱴᱚ ᱠᱟᱫᱟ ᱵᱟᱝ ᱚ ᱯᱚᱨᱚᱵᱽ ᱠᱚ ᱥᱮᱴᱮᱨᱮᱱᱟ ᱚᱱᱟ ᱢᱟ ᱦᱮᱸ ᱜᱮ ᱟᱫᱚ ᱱᱚᱜᱼᱚᱭ ᱫᱩᱨᱜᱟᱹᱯᱩᱡᱟᱹ ᱥᱮᱴᱮᱨᱮᱱᱟ ᱥᱮ ᱱᱩᱠᱩ ᱫᱤᱠᱩ ᱠᱚᱣᱟᱜ ᱟᱫᱚ ᱢᱟᱦᱫᱮᱨ ᱦᱤᱞᱳᱜ ᱠᱚ ᱦᱮᱡ ᱠᱟᱱ ᱛᱟᱦᱮ ᱪᱷᱚ ᱥᱟᱛ ᱡᱚᱱ ᱠᱩᱲᱤ ᱜᱤᱫᱽᱨᱟᱹ ᱫᱤᱠᱩ ᱠᱩᱲᱤ ᱜᱤᱫᱽᱨᱟᱹ ᱩᱱᱠᱩ ᱠᱚ ᱫᱚᱦᱚ ᱦᱚᱴᱚ ᱠᱟᱜ ᱛᱟᱦᱮᱱᱟ ᱢᱮᱱᱫᱟᱠᱚ ᱫᱩᱨᱜᱟᱹ ᱯᱩᱡᱟᱹ ᱦᱩᱭᱩᱜ ᱠᱟᱱ ᱛᱟᱦᱮᱜ ᱛᱚ ᱟᱫᱚ ᱛᱟᱦᱚᱞᱮ ᱠᱷᱟᱱ ᱩᱱᱠᱩ ᱟᱭᱢᱟᱜᱟᱱ ᱠᱚ ᱫᱚᱦᱚ ᱦᱚᱴᱚ ᱠᱟᱫᱟ ᱟᱫᱚ ᱩᱱᱠᱩ ᱠᱚ ᱦᱚᱨᱚ ᱵᱚᱨᱚ ᱠᱟᱫᱤᱧᱟ ᱛᱚ ᱟᱫᱚ ᱚᱱᱠᱟ ᱚᱱᱠᱟ ᱞᱮᱠᱟᱛᱤᱧ ᱵᱤᱞᱚᱢ ᱠᱟᱜ ᱛᱟᱢᱟ ᱟᱫᱚ ᱯᱟᱴᱟᱵᱤᱰᱟᱹ ᱥᱮᱴᱮᱨᱚᱜ ᱠᱟᱱᱟ ᱜᱟᱯᱟ ᱢᱮᱭᱟᱝ ᱥᱮᱫᱛᱮ ᱤᱫᱤ ᱞᱮᱠᱷᱟᱱ ᱵᱟᱝ ᱜᱟᱱᱚᱜᱼᱟ ᱦᱮᱸ ᱵᱮᱯᱟᱨ ᱢᱟ ᱢᱮᱱᱟᱜ ᱜᱮ ᱮᱢᱚᱱ ᱵᱤᱡᱤ ᱥᱮ ᱩᱱᱠᱩᱣᱟᱜ ᱫᱚ ᱯᱚᱨᱮ ᱛᱮᱫᱚ ᱪᱤᱠᱟᱹᱛᱮ ᱜᱟᱱᱚᱜᱼᱟ ᱫᱩᱨᱜᱟᱹ ᱯᱩᱡᱟᱹ ᱥᱮ ᱢᱤᱫᱵᱟᱨ ᱦᱚᱲ ᱫᱚ ᱵᱟᱝ ᱢᱚᱲᱮ ᱛᱩᱨᱩᱭ ᱦᱚᱲᱟᱜ ᱵᱟᱨᱭᱟ ᱯᱮᱭᱟ ᱠᱚ ᱤᱭᱟᱹ ᱡᱟᱢᱟ ᱠᱚᱠᱚ ᱟᱹᱜᱩ ᱠᱟᱫᱟ ᱟᱨᱚ ᱥᱟᱲᱤ ᱠᱚᱠᱚ ᱟᱹᱜᱩ ᱠᱟᱫᱟ ᱟᱫᱚ ᱚᱱᱟ ᱠᱚ ᱨᱤᱵᱷᱤᱭᱩ ᱚᱱᱟ ᱠᱩᱧ ᱥᱤᱞᱟᱭ ᱠᱟᱛᱟ ᱠᱚ ᱠᱟᱱᱟ ᱥᱮ ᱟᱹᱰᱤ ᱟᱢᱟᱜ ᱯᱮᱨᱟᱭ ᱥᱮᱥ ᱢᱩᱠᱷᱮ ᱢᱩᱠᱷᱤᱧ ᱟᱹᱜᱩ ᱠᱟᱜ ᱛᱟᱢᱟ ᱟᱨ ᱠᱟᱹᱴᱤᱡ ᱵᱟᱠᱤ ᱢᱮᱱᱟᱜ ᱛᱟᱢᱟ ᱚᱱᱟ ᱠᱟᱱ ᱧᱟᱢ ᱫᱚ ᱧᱟᱢᱚᱜᱼᱟ ᱜᱟᱯᱟ ᱜᱟᱯᱟ ᱟᱪᱪᱷᱟ ᱜᱟᱯᱟᱢ ᱳᱭ ᱧᱩᱦᱩᱢ ᱵᱮᱲᱟ ᱦᱤᱡᱩᱜ ᱢᱮ ᱦᱮᱸ ᱥᱮ ᱧᱩᱦᱩᱢ ᱵᱮᱲᱟ ᱛᱮᱫᱚᱧ ᱤᱭᱟᱹ ᱠᱟᱛᱟᱢᱟ ᱦᱤᱡᱩᱜ ᱢᱮ ᱧᱟᱢ ᱜᱮᱭᱟ ᱦᱟᱜ ᱜᱟᱯᱟ ᱛᱮᱜᱮ ᱧᱩᱦᱩᱢ ᱵᱮᱲᱟᱛᱮ ᱦᱮᱸ ᱦᱮᱸ ᱮᱠᱫᱚᱢ ᱧᱩᱦᱩᱢ ᱧᱩᱦᱩᱢ ᱨᱮᱜᱮᱢ ᱦᱤᱡᱩᱜᱼᱟ ᱵᱟᱹᱧ ᱦᱤᱲᱤᱧᱟ ᱦᱤᱡᱩᱜᱼᱢᱮ ᱱᱤᱦᱟᱹᱛ ᱮᱢ ᱧᱟᱢᱟ ᱦᱳᱭ ᱥᱮ ᱦᱳᱭ ᱢᱟ ᱛᱚᱵᱮ ᱦᱮᱸ ᱢᱟ ᱦᱮᱸ